ᱤᱧ ᱫᱚ ᱚᱱᱠᱟᱱᱟᱜ ᱭᱩ ᱣᱮ ᱯᱚ ᱡᱚᱥ ᱵᱟᱹᱧ ᱡᱚᱥ ᱟᱠᱟᱫᱟ ᱤᱞᱤᱭᱮᱱ ᱫᱚ ᱢᱤᱫ ᱨᱚᱠᱚᱢ ᱡᱤᱭᱞᱤ ᱠᱟᱱᱟᱠᱚ ᱥᱮ ᱩᱱᱠᱚᱣᱟᱜ ᱠᱚ ᱡᱚᱢ ᱧᱩ ᱦᱚᱸ ᱚᱱᱠᱟ ᱢᱮᱱᱟᱜ ᱛᱟᱠᱚᱣᱟ ᱩᱱᱠᱩ ᱫᱚ ᱟᱠᱚᱣᱟᱜ ᱱᱚᱝᱠᱟ ᱭᱩ ᱣᱮ ᱯᱚ ᱛᱮᱠᱚ ᱦᱤᱡᱩᱜ ᱥᱮᱱᱚᱜ ᱜᱮᱭᱟ ᱮᱱᱠᱷᱟᱱ ᱮᱸᱜᱮᱞ ᱠᱚ ᱫᱚ ᱩᱱᱠᱩ ᱫᱚ ᱟᱠᱚᱣᱟᱜ ᱥᱮᱨᱢᱟ ᱨᱮᱱᱟᱜ ᱰᱟᱦᱟᱨ ᱛᱮ ᱠᱚ ᱦᱮᱞᱠᱟᱣ ᱵᱟᱲᱟᱭ ᱠᱟᱱᱟ ᱩᱱᱠᱩ ᱫᱚ ᱡᱤᱣᱤ ᱫᱚ ᱵᱟᱹᱱᱩᱜ ᱛᱟᱠᱚᱣᱟ ᱮᱱᱠᱷᱟᱱ ᱩᱱᱠᱩ ᱫᱚ ᱧᱤᱫᱟᱹ ᱜᱮ ᱠᱚ ᱧᱮᱞ ᱧᱟᱢᱚᱜᱼᱟ ᱟᱵᱚ ᱥᱩᱨ ᱨᱮ ᱢᱤᱫ ᱴᱟᱝ ᱢᱟᱨᱟᱝ ᱮᱸᱜᱮᱞ ᱫᱚ ᱪᱟᱸᱫᱚ ᱦᱚᱸᱭ ᱠᱟᱱᱟᱭ ᱪᱟᱸᱫᱚ ᱦᱚᱸ ᱠᱟᱱᱟᱭ ᱱᱚᱝᱠᱟ ᱜᱮ ᱟᱭᱢᱟ ᱮᱸᱜᱮᱞ ᱠᱚ ᱢᱮᱱᱟᱜ ᱠᱚᱣᱟ ᱱᱩᱠᱩ ᱫᱚ

ᱛᱮ ᱠᱚ ᱦᱮᱞᱠᱟᱣ ᱵᱟᱲᱟᱭᱟ ᱥᱮᱨᱢᱟ ᱨᱮ ᱱᱚᱣᱟ ᱜᱮ ᱞᱟᱹᱭ ᱛᱮ ᱫᱚ ᱤᱧ ᱵᱩᱡᱽ ᱮᱫᱟ